ᱡᱩᱜᱽ ᱵᱚᱫᱚᱞ ᱥᱟᱶ ᱥᱟᱶᱛᱮ ᱟᱹᱰᱤ ᱟᱭᱢᱟ ᱞᱮᱠᱟᱱ ᱵᱚᱫᱚᱞᱮᱱᱟ ᱥᱮᱫᱟᱭ ᱫᱚ ᱪᱟᱞᱟᱜ ᱞᱟᱹᱜᱤᱫ ᱦᱚᱨ ᱠᱚᱦᱚᱸ ᱵᱟᱝ ᱛᱟᱦᱮᱸᱠᱟᱱᱟ ᱟᱲᱮ ᱠᱚᱛᱮ ᱵᱚᱱ ᱪᱟᱞᱟᱜ ᱛᱟᱦᱮᱱᱟ ᱟᱨ ᱵᱟᱝ ᱦᱟᱥᱟ ᱦᱚᱨ ᱛᱟᱦᱮᱸᱫᱼᱟ ᱚᱱᱟ ᱠᱚᱛᱮ ᱵᱚᱱ ᱪᱟᱞᱟᱜ ᱛᱟᱦᱮᱱᱟ ᱥᱮᱫᱟᱭ ᱫᱚ ᱱᱚᱝᱠᱟ ᱴᱤᱵᱷᱤ ᱯᱟᱝᱠᱷᱟ ᱵᱟᱝ ᱠᱟᱨᱮᱱ ᱵᱟᱹᱛᱤ ᱠᱚᱦᱚᱸ ᱵᱟᱝ ᱛᱟᱦᱮᱸᱜᱼᱟ ᱢᱮᱱᱠᱷᱟᱱ ᱱᱮᱛᱟᱨ ᱫᱚ ᱚᱱᱟ ᱠᱚᱛᱮ ᱟᱹᱰᱤᱵᱚᱱ ᱥᱩᱵᱤᱫᱷᱟ ᱦᱟᱠᱟᱱᱟ ᱱᱮᱛᱟᱨ ᱫᱚ ᱧᱮᱞᱟᱵᱚᱱ ᱚᱲᱟᱜ ᱟᱛᱳ ᱦᱟᱹᱨᱤᱡᱽ ᱦᱚᱨ ᱠᱚ ᱵᱮᱱᱟᱣᱟᱜ ᱵᱚᱱᱟ ᱮᱥᱤ ᱯᱟᱝᱠᱷᱟ ᱠᱚ ᱵᱮᱱᱟᱣᱟᱜ ᱵᱚᱱᱟ ᱡᱤᱞᱤᱧ ᱨᱮ ᱦᱚᱲ ᱢᱮᱱᱟᱭ ᱩᱱᱤ ᱥᱟᱞᱟᱜ ᱯᱷᱳᱱ ᱛᱮ ᱠᱟᱛᱷᱟᱜ ᱞᱟᱹᱜᱤᱫ ᱯᱷᱳᱱ ᱦᱚᱸᱠᱚ ᱵᱮᱱᱟᱣᱟᱜ ᱵᱚᱱᱟ ᱥᱟᱶ ᱥᱟᱶᱛᱮ ᱜᱟᱹᱰᱤ ᱢᱚᱴᱚᱨ ᱦᱚᱸᱠᱚ ᱰᱮᱯᱞᱚᱯᱮᱱᱟ ᱡᱟᱦᱟᱸᱛᱤᱱᱟᱹᱜ ᱜᱮ ᱥᱟᱺᱜᱤᱧᱮᱢ ᱪᱟᱞᱟᱜᱼᱟ ᱜᱟᱹᱰᱤ ᱛᱮ ᱟᱨᱵᱟᱝ ᱴᱨᱮᱹᱱ ᱛᱮ ᱟᱨᱵᱟᱝ ᱩᱰᱟᱹᱱ ᱜᱟᱹᱰᱤ ᱛᱮ ᱪᱟᱞᱟᱜ ᱠᱟᱱᱟ ᱵᱚᱱ ᱚᱱᱠᱟ ᱞᱮᱠᱟᱛᱮ ᱥᱮᱫᱟᱭ ᱠᱷᱚᱱ ᱫᱚ ᱱᱤᱛᱳᱜ ᱫᱷᱟᱹᱨᱤᱡᱽ ᱫᱚ ᱟᱹᱰᱤ ᱞᱮᱠᱟᱱ ᱡᱤᱱᱤᱥ ᱠᱚ ᱰᱮᱵᱷᱞᱚᱯ ᱤᱫᱤᱭᱮᱱᱟ ᱥᱮᱫᱟᱭ ᱫᱚ ᱟᱹᱰᱤ ᱜᱮ ᱠᱟᱹᱢᱤ ᱠᱚ ᱞᱚᱜᱚᱱ ᱵᱟᱝ ᱦᱩᱭᱩᱜ ᱛᱟᱦᱮᱱᱟ ᱪᱮᱫᱟᱜ ᱥᱮ ᱢᱤᱥᱤᱱ ᱟᱹᱰᱤ ᱠᱚᱢ ᱜᱮ ᱛᱟᱦᱮᱸᱫᱼᱟ ᱢᱮᱱᱠᱷᱟᱱ ᱱᱮᱛᱟᱨ ᱫᱚ ᱡᱟᱦᱟᱱᱟᱜ ᱠᱟᱹᱢᱤ ᱨᱮᱜᱮ ᱢᱤᱥᱤᱱ ᱵᱚᱱ ᱤᱭᱩᱡᱮᱫ ᱛᱮ ᱟᱹᱰᱤ ᱩᱥᱟᱹᱨᱟ ᱥᱟᱺᱦᱤᱡᱽ ᱟᱹᱰᱤ ᱞᱚᱜᱚᱱ ᱛᱮ ᱞᱚᱜᱚᱱ ᱠᱟᱹᱢᱤ ᱛᱟᱵᱚᱱ ᱩᱥᱟᱹᱨᱟ ᱤᱫᱤᱜ ᱠᱟᱱᱟ ᱚᱱᱠᱟᱞᱮᱠᱟ ᱛᱮ ᱚᱞᱚᱜ ᱯᱟᱲᱦᱟᱣ ᱠᱚᱨᱮ ᱫᱚ ᱥᱮᱫᱟᱭ ᱫᱚ ᱠᱷᱟᱛᱟ ᱠᱟᱜᱚᱡᱽ ᱥᱩᱢᱩᱝ ᱨᱮᱵᱚ ᱚᱞᱚᱜ ᱛᱟᱦᱮᱱᱟ ᱢᱮᱱᱠᱷᱟᱱ ᱱᱮᱛᱟᱨ ᱫᱚ ᱰᱤᱡᱤᱴᱮᱞ ᱤᱭᱟᱹᱛᱮ ᱯᱷᱳᱱ ᱞᱮᱯᱴᱚᱯ ᱮᱢᱟᱱ ᱛᱮᱢᱟᱱ ᱛᱮᱦᱚᱸᱵᱚᱱ ᱯᱟᱲᱦᱟᱜ ᱠᱟᱱᱟ